ᱤᱧ ᱫᱟᱬᱟᱱ ᱪᱟᱞᱟᱣ ᱨᱮᱱᱟᱜ ᱟᱹᱰᱤ ᱥᱚᱠ ᱢᱮᱱᱟᱜ ᱛᱤᱧᱟᱹ ᱟᱥ ᱢᱮᱱᱟᱜ ᱛᱤᱧᱟᱹ ᱫᱤᱜᱷᱟ ᱪᱟᱞᱟᱣ ᱨᱮᱱᱟᱜ ᱫᱤᱜᱷᱟ ᱥᱮᱱ ᱠᱟᱛᱮ ᱠᱟᱹᱴᱤᱡ ᱨᱮᱢᱟ ᱵᱟᱠᱚ ᱥᱮᱱ ᱦᱚᱪᱚᱣᱟᱤᱧᱟ ᱡᱚᱠᱷᱚᱱᱤᱧ ᱢᱟᱨᱟᱝᱮᱱᱟ ᱛᱚᱠᱷᱚᱱᱤᱧ ᱪᱟᱞᱟᱣᱟᱠᱟᱱᱟ ᱫᱤᱜᱷᱟ ᱪᱟᱞᱟᱣ ᱠᱟᱛᱮ ᱟᱹᱰᱤ ᱨᱚᱠᱚᱢ ᱡᱤᱱᱤᱥᱤᱧ ᱧᱮᱞ ᱠᱮᱫᱟ ᱥᱚᱢᱩᱫᱨᱚᱧ ᱧᱮᱞ ᱠᱮᱫᱟ ᱫᱟᱜ ᱢᱮᱱᱟᱜᱼᱟ ᱫᱟᱜ ᱦᱤᱡᱩᱜ ᱠᱟᱱᱟ ᱰᱷᱮᱣ ᱦᱤᱡᱩᱜ ᱠᱟᱱᱟ ᱰᱷᱮᱣ ᱟᱬᱜᱚᱱ ᱠᱟᱱᱟ ᱨᱟᱠᱟᱵ ᱠᱟᱱᱟ ᱟᱨ ᱚᱱᱟ ᱥᱟᱶᱛᱮ ᱥᱮᱱ ᱛᱚᱨᱟ ᱵᱮᱲᱟ ᱨᱟᱠᱟᱵ ᱞᱮ ᱧᱮᱞ ᱠᱮᱫᱟ ᱟᱨᱚ ᱵᱮᱲᱟ ᱦᱟᱸᱥᱩᱨ ᱞᱮ ᱧᱮᱞ ᱠᱮᱫᱟ ᱚᱱᱟ ᱠᱩᱧ ᱧᱮᱞ ᱠᱮᱫᱟ ᱟᱹᱰᱤ ᱢᱚᱡᱤᱧ ᱵᱩᱡᱷᱟᱹᱣ ᱠᱮᱫᱟ ᱟᱹᱰᱤ ᱱᱟᱯᱟᱭᱤᱧ ᱵᱩᱡᱷᱟᱹᱣ ᱠᱮᱫᱟ ᱤᱧᱟᱹᱜ ᱟᱸᱥ ᱯᱩᱨᱟᱹᱣᱮᱱ ᱛᱤᱧᱟᱹ ᱫᱤᱜᱷᱟ ᱪᱟᱞᱟᱣ ᱨᱮᱱᱟᱜ ᱚᱸᱰᱮ ᱥᱮᱱ ᱠᱟᱛᱮ ᱦᱚᱸ ᱟᱹᱰᱤ ᱟᱹᱰᱤ ᱟᱹᱰᱤ ᱜᱟᱛᱮ ᱠᱩᱲᱤ ᱥᱟᱞᱟᱜ ᱤᱧ ᱧᱟᱯᱟᱢᱮᱱᱟ ᱚᱸᱰᱮ ᱩᱱᱠᱩ ᱥᱟᱞᱟᱜ ᱛᱷᱩᱛᱤ ᱜᱟᱞᱢᱟᱨᱟᱣ ᱥᱮ ᱱᱟᱯᱟᱭ ᱜᱮ ᱤᱱᱟᱹ ᱛᱟᱨᱮᱨᱚ ᱟᱨᱚ ᱪᱷᱚᱵᱤ ᱠᱚᱞᱮ ᱛᱩᱞᱟᱹᱣ ᱱᱟ ᱪᱷᱚᱵᱤ ᱠᱚ ᱛᱩᱞᱟᱹᱣ ᱠᱟᱛᱮ ᱤᱧ ᱟᱣᱨᱤ ᱚᱲᱟᱜ ᱟᱣᱨᱤ ᱥᱮᱴᱮᱨ ᱛᱮᱜᱮ ᱡᱷᱚᱛᱚ ᱦᱳᱣᱟᱴᱥᱚᱯ ᱛᱮᱧ ᱵᱷᱮᱡᱟᱣᱟᱫ ᱠᱚᱣᱟ ᱜᱚᱴᱟ ᱯᱮᱲᱟ ᱯᱟᱺᱲᱦᱟᱹ ᱴᱷᱮᱱ ᱠᱚ ᱧᱮᱞ ᱠᱮᱫ ᱛᱤᱧᱟᱹ ᱤᱧᱟᱹᱜ ᱪᱷᱚᱵᱤ ᱤᱧᱟᱹᱜ ᱟᱸᱥ ᱯᱩᱨᱟᱹᱣᱱᱟ ᱫᱤᱜᱷᱟ ᱧᱮᱞ ᱨᱮᱱᱟᱜ ᱫᱤᱜᱷᱟ ᱪᱟᱞᱟᱣ ᱨᱮᱱᱟᱜ ᱦᱩᱰᱤᱧ ᱠᱷᱚᱱᱜᱮ ᱫᱚᱢᱮ ᱥᱚᱠ ᱛᱟᱦᱮᱱᱠᱟᱱ ᱛᱤᱧᱟᱹ ᱢᱮᱱᱠᱷᱟᱱ ᱜᱤᱫᱽᱨᱟᱹ ᱨᱮᱫᱚ ᱵᱟᱠᱚ ᱤᱫᱤᱭᱟᱠᱟᱫᱤᱧᱟ ᱫᱤᱜᱷᱟ ᱧᱮᱞ ᱵᱟᱠᱚ ᱤᱫᱤ ᱟᱠᱟᱫᱤᱧᱟᱹ ᱤᱧ ᱡᱚᱠᱷᱚᱱᱤᱧ ᱢᱟᱨᱟᱝᱮᱱᱟ ᱤᱧᱟᱹᱜ ᱟᱥᱤᱧ ᱯᱩᱨᱟᱹᱣ ᱟᱜᱩ ᱠᱮᱫᱟ ᱟᱨ ᱤᱧ ᱫᱚ ᱜᱚᱴᱟ ᱫᱤᱜᱷᱟᱧ ᱧᱮᱞ ᱠᱮᱫᱟ ᱫᱤᱜᱷᱟ ᱨᱮ ᱥᱚᱢᱩᱫᱨᱚ ᱨᱮ ᱰᱷᱮᱣ ᱦᱤᱡᱩᱜ ᱠᱟᱱᱟ ᱰᱷᱮᱣ ᱟᱬᱜᱚᱱ ᱠᱟᱱᱟ ᱟᱨ ᱥᱚᱢᱩᱫᱨᱚ ᱨᱮᱱᱟᱜ ᱫᱟᱜ ᱫᱚ ᱵᱩᱞᱩᱝ ᱧᱚᱜ ᱜᱮᱭᱟ ᱟᱨ ᱚᱱᱟ ᱥᱟᱶ ᱥᱟᱶᱛᱮ ᱜᱟᱛᱮ ᱠᱩᱲᱤ ᱥᱟᱞᱟᱜ ᱦᱚᱧ ᱧᱟᱯᱟᱢ ᱨᱚᱯᱚᱲᱮᱱᱟ ᱟᱨ ᱯᱮᱲᱟ ᱯᱟᱺᱲᱦᱟᱹ ᱥᱮ ᱡᱷᱚᱛᱚ ᱪᱷᱚᱵᱤ ᱛᱩᱞᱟᱹᱣ ᱠᱟᱛᱮ ᱦᱳᱣᱟᱴᱥᱚᱯ ᱨᱮ ᱵᱷᱮᱡᱟᱣᱟᱫ ᱠᱚᱣᱟ ᱯᱮᱲᱟ ᱯᱟᱺᱲᱦᱟᱹ ᱴᱷᱮᱱ